ᱦᱮᱸ ᱦᱮᱸ ᱯᱚᱨᱚᱵᱽ ᱢᱟ ᱟᱹᱰᱤ ᱟᱭᱢᱟ ᱯᱚᱨᱚᱵᱽ ᱜᱮ ᱦᱩᱭᱩᱜᱼᱟ ᱯᱟᱴᱟᱵᱤᱱᱫᱷᱟᱹ ᱵᱩᱨᱩ ᱵᱚᱸᱜᱟ ᱟᱨᱦᱚᱸ ᱟᱭᱢᱟ ᱟᱭᱢᱟ ᱯᱟᱛᱟ ᱠᱚ ᱢᱮᱱᱟᱜᱼᱟ ᱟᱨ ᱱᱤᱛᱚᱜ ᱥᱟᱢᱱᱮ ᱨᱮᱫᱚ ᱱᱚᱜᱼᱚᱭ ᱛᱚ ᱵᱷᱟᱫᱚᱨᱼᱫᱟᱸᱥᱟᱭ ᱯᱟᱨᱚᱢ ᱦᱮᱡ ᱜᱚᱫ ᱟᱠᱟᱱᱟ ᱛᱟᱦᱞᱮ ᱱᱚᱶᱟ ᱱᱤᱛᱚᱜ ᱫᱚ ᱥᱟᱢᱱᱮᱨᱮ ᱢᱮᱱᱟᱜ ᱟᱠᱟᱫᱟ ᱥᱚᱦᱨᱟᱭ ᱯᱚᱨᱚᱵᱽ ᱥᱚᱦᱨᱟᱭ ᱯᱚᱨᱚᱵᱽ ᱫᱚ ᱟᱞᱮ ᱫᱚ ᱱᱚᱜ ᱚᱭ ᱟᱢᱵᱟᱵᱟᱹᱥᱭᱟᱹᱨᱮ ᱡᱟᱜᱟᱣᱱᱟ ᱠᱟᱛᱮᱫ ᱟᱨ ᱢᱤᱫ ᱫᱤᱱ ᱡᱤᱨᱟᱹᱣ ᱵᱟᱲᱟ ᱠᱟᱛᱮᱫ ᱛᱟᱨᱯᱚᱨᱮ ᱞᱮ ᱠᱷᱩᱱᱴᱟᱹᱣ ᱠᱚᱣᱟ ᱮᱠᱵᱟᱨᱮ ᱦᱟᱱᱮ ᱯᱩᱨᱱᱤᱢᱟ ᱦᱟᱹᱵᱤᱡ ᱠᱷᱩᱱᱴᱟᱹᱣ ᱯᱚᱨᱚᱵᱽ ᱫᱚ ᱞᱮᱛᱟᱲ ᱜᱮᱛᱟ ᱞᱮᱭᱟ ᱦᱳᱭ ᱱᱚᱶᱟ ᱴᱚᱞᱟ ᱨᱮᱱ ᱫᱚ ᱟᱹᱞᱤᱧ ᱜᱮ ᱢᱮᱱᱟᱜ ᱞᱤᱧᱟ ᱛᱚ ᱢᱟᱺᱡᱷᱤ ᱫᱚ ᱥᱚᱨᱦᱟᱭ ᱫᱚ ᱦᱮᱸ ᱠᱷᱟᱱ ᱱᱚᱶᱟ ᱡᱟᱸᱜᱟᱣᱱᱟ ᱫᱚ ᱦᱟᱸᱜ ᱠᱷᱟᱱ ᱟᱢᱵᱟᱵᱟᱹᱥᱭᱟᱹ ᱨᱮᱜᱮ ᱦᱩᱭᱩᱜᱼᱟ ᱮᱨᱯᱚᱨ ᱠᱷᱩᱱᱴᱟᱹᱣ ᱫᱚ ᱡᱮᱢᱚᱱ ᱛᱮᱢᱚᱱ ᱠᱚ ᱱᱮᱰᱟ ᱡᱚᱝᱼᱟ ᱟᱨᱠᱤ ᱚᱠᱚᱭ ᱫᱚ ᱢᱤᱫ ᱫᱤᱱ ᱯᱚᱨᱮ ᱚᱠᱚᱭ ᱫᱚ ᱵᱟᱨ ᱫᱤᱱ ᱯᱚᱨᱮ ᱚᱠᱚᱭ ᱫᱚ ᱥᱟᱛ ᱫᱤᱱ ᱯᱚᱨᱮ ᱦᱚᱸ ᱚᱠᱚᱭ ᱫᱚ ᱦᱟᱱᱮ ᱯᱩᱨᱱᱤᱢᱟ ᱨᱮᱦᱚᱸ ᱠᱚ ᱠᱷᱩᱱᱴᱟᱹᱜ ᱜᱮᱭᱟ ᱚᱱᱟ ᱫᱚ ᱴᱷᱤᱠ ᱵᱟᱹᱱᱩᱜᱼᱟ ᱛᱚᱵᱮ ᱱᱤᱭᱟᱹ ᱡᱟᱜᱟᱣᱱᱟ ᱛᱮᱫ ᱫᱚ ᱠᱷᱟᱱ ᱡᱚᱛᱚᱜᱮ ᱢᱤᱫ ᱫᱤᱱ ᱛᱮ ᱦᱩᱭᱩᱜᱼᱟ ᱟᱢᱵᱟᱵᱟᱹᱥᱭᱟᱹ ᱦᱤᱞᱳᱜ ᱜᱮ ᱦᱳᱭ ᱦᱳᱭ ᱰᱟᱝᱨᱟ ᱦᱚᱸ ᱠᱟᱲᱟ ᱦᱚᱞᱮ ᱠᱷᱩᱱᱴᱟᱹᱣ ᱠᱚᱜᱮᱭᱟ ᱠᱩᱞᱦᱤ ᱠᱚᱨᱮᱫ ᱟᱨ ᱵᱟᱝᱠᱷᱟᱱ ᱡᱩᱫᱤ ᱥᱮᱨᱚᱠᱚᱢ ᱠᱩᱞᱦᱤᱨᱮ ᱡᱟᱭᱜᱟ ᱵᱟᱝ ᱛᱟᱦᱮᱸᱱᱟ ᱢᱟᱴᱷ ᱨᱮᱦᱚᱸᱞᱮ ᱠᱷᱩᱱᱴᱟᱹᱣ ᱠᱚᱜᱮᱭᱟ ᱠᱷᱩᱱᱴᱟᱹᱣ ᱯᱚᱨᱚᱵᱽ ᱫᱚ ᱟᱞᱮ ᱫᱚ ᱟᱹᱰᱤ ᱡᱟᱠ ᱥᱟᱹᱦᱤᱡ ᱜᱮᱞᱮ ᱢᱟᱱᱟᱣᱟ ᱵᱟᱛᱟᱣᱟ ᱟᱨᱠᱤ ᱵᱟᱝ ᱦᱤᱡᱩᱜ ᱜᱮᱭᱟᱠᱚ ᱵᱟᱭᱨᱮ ᱠᱚᱨᱮᱱ ᱛᱟᱨᱯᱚᱨᱮ ᱱᱤᱡᱮ ᱨᱮᱱ ᱦᱚᱯᱚᱱ ᱮᱨᱟ ᱢᱤᱥᱨᱟ ᱠᱚ ᱱᱮᱶᱛᱟ ᱠᱚ ᱛᱟᱦᱮᱸᱱᱟ ᱩᱱᱠᱩ ᱠᱚᱦᱚᱸ ᱟᱨᱦᱚᱸ ᱮᱴᱟᱜ ᱮᱴᱟᱜ ᱟᱹᱛᱩ ᱠᱚᱨᱮᱱ ᱦᱚᱸ ᱧᱮᱧᱮᱞ ᱠᱚ ᱦᱤᱡᱩᱜ ᱜᱮᱭᱟ ᱦᱮᱸ ᱮᱱᱮᱡ ᱥᱮᱹᱨᱮᱹᱧ ᱫᱚ ᱦᱩᱭᱩᱜᱼᱟ ᱱᱚᱶᱟ ᱠᱷᱩᱱᱴᱟᱹᱣ ᱡᱚᱠᱷᱚᱱ ᱪᱟᱨᱦᱟᱣ ᱢᱩᱪᱟᱹᱫ ᱯᱚᱨᱮ ᱟᱫᱚ ᱰᱟᱦᱟᱨ ᱮᱱᱮᱡ ᱮᱱᱮᱡᱛᱮ ᱦᱮᱡ ᱠᱟᱛᱮᱫ ᱟᱫᱚ ᱠᱩᱞᱦᱤᱨᱮ ᱥᱚᱨᱦᱟᱭᱞᱮ ᱮᱱᱮᱡ ᱟᱸᱝᱜᱟᱭᱟ ᱵᱟᱝ ᱚᱱᱠᱟ ᱟᱬᱜᱚ ᱨᱟᱠᱟᱵ ᱫᱚ ᱵᱟᱝ ᱢᱤᱫᱴᱷᱮᱱᱜᱮ ᱟᱠᱷᱲᱟ ᱠᱟᱛᱮᱫᱞᱮ ᱮᱱᱮᱡᱟ ᱟᱨᱠᱤ ᱚᱱᱰᱮᱜᱮ ᱦᱮᱡ ᱡᱟᱣᱨᱟᱜ ᱟᱠᱚ ᱡᱚᱛᱚ ᱠᱚᱨᱮᱱ ᱦᱚᱯᱚᱱ ᱮᱨᱟ ᱢᱤᱥᱨᱟ ᱠᱚ ᱛᱟᱦᱞᱮ ᱚᱱᱰᱮᱜᱮ ᱢᱤᱫᱴᱷᱮᱱᱜᱮ ᱡᱟᱭᱜᱟ ᱠᱟᱛᱮᱫᱞᱮ ᱮᱱᱮᱡ ᱟᱝᱜᱟᱭᱟ

ᱦᱮᱸ ᱟᱫᱚ ᱵᱟᱝ ᱮᱱᱮᱡ ᱥᱮᱹᱨᱮᱹᱧ ᱫᱚ ᱥᱚᱨᱦᱟᱭ ᱥᱚᱢᱚᱭ ᱫᱚ ᱥᱚᱨᱦᱟᱭ ᱜᱮ ᱟᱨᱚ ᱮᱢᱱᱤ ᱥᱚᱢᱚᱭ ᱫᱚ ᱞᱟᱸᱜᱽᱲᱮ ᱦᱚᱞᱮ ᱮᱱᱮᱡ ᱜᱮᱭᱟ ᱯᱚᱨᱚᱵᱽ ᱠᱚᱦᱚᱸ ᱞᱮ ᱮᱱᱮᱡ ᱜᱮᱭᱟ ᱮᱱᱮᱡ ᱫᱚ ᱟᱫᱚ ᱛᱚᱵᱮ ᱱᱤᱛᱚᱜ ᱫᱚ ᱥᱚᱨᱦᱟᱭ ᱨᱮᱱᱟᱜ ᱥᱤᱡᱤᱱ ᱫᱚ ᱥᱚᱨᱦᱟᱭ ᱜᱮᱞᱮ ᱮᱱᱮᱡᱟ ᱦᱮᱸ ᱯᱚᱨᱚᱵᱽ ᱦᱤᱥᱟᱹᱵ ᱛᱮᱫᱚ ᱦᱟᱸᱜ ᱠᱷᱟᱱ ᱢᱟᱨᱟᱝ ᱯᱚᱨᱚᱵᱽ ᱫᱚ ᱱᱚᱶᱟᱜᱮ ᱥᱚᱨᱦᱟᱭ ᱜᱮᱛᱚ ᱟᱵᱚ ᱥᱟᱱᱛᱟᱲ ᱦᱚᱯᱚᱱ ᱠᱚᱣᱟᱜ ᱫᱚ ᱚᱱᱟᱛᱮ ᱥᱚᱨᱦᱟᱭ ᱫᱚ ᱢᱟᱱᱮ ᱞᱟᱦᱟ ᱠᱷᱚᱱᱟᱜ ᱜᱮ ᱥᱟᱹᱛ ᱥᱟᱯᱲᱟᱣ ᱛᱟᱦᱮᱱ ᱦᱩᱭᱩᱜᱼᱟ ᱟᱨ ᱚᱱᱠᱟ ᱩᱱᱠᱩ ᱢᱤᱥᱨᱟ ᱠᱚ ᱥᱮ ᱦᱚᱯᱚᱱ ᱮᱨᱟ ᱠᱚ ᱱᱮᱶᱛᱟ ᱠᱚ ᱦᱩᱭᱩᱜᱼᱟ ᱚᱱᱟ ᱨᱮᱫᱚ ᱩᱱᱠᱩ ᱠᱚᱣᱟᱜ ᱦᱚᱸ ᱟᱸᱥ ᱛᱟᱦᱮᱱ ᱜᱮᱭᱟ ᱛᱚ ᱡᱮ ᱵᱟᱵᱟ ᱛᱟᱠᱚ ᱫᱟᱫᱟ ᱛᱟᱠᱚ ᱠᱚ ᱥᱚᱨᱦᱟᱭᱚᱜ ᱠᱟᱱᱟ ᱟᱵᱚ ᱠᱚ ᱱᱮᱶᱛᱟ ᱵᱚᱱᱟ ᱚᱱᱟ ᱠᱷᱟᱹᱛᱤᱨᱛᱮ ᱚᱱᱟᱴᱟᱜ ᱯᱚᱨᱚᱵᱽ ᱫᱚ ᱠᱷᱩᱵ ᱢᱟᱱᱮ ᱵᱷᱟᱹᱜᱤ ᱧᱚᱜ ᱜᱮ ᱢᱟᱱᱟᱣ ᱵᱟᱛᱟᱣ ᱦᱩᱭᱩᱜᱼᱟ ᱦᱳᱭ

ᱦᱳᱭ ᱟᱨ ᱱᱩᱠᱩ ᱰᱟᱝᱨᱤ ᱠᱟᱰᱟ ᱦᱚᱸ ᱚᱱᱮ ᱡᱮ ᱩᱱᱫᱤᱱ ᱵᱚᱱ ᱡᱚᱢ ᱦᱚᱪᱚ ᱟᱠᱟᱫ ᱠᱚᱣᱟ ᱡᱚᱛᱚᱱ ᱡᱚᱜᱟᱣ ᱟᱠᱟᱫ ᱠᱚᱣᱟᱵᱚᱱ ᱛᱟᱦᱞᱮ ᱩᱱᱠᱩ ᱠᱚᱦᱚᱸ ᱠᱟᱹᱪ ᱨᱟᱹᱥᱴᱟᱹ ᱞᱟᱹᱜᱤᱫ ᱛᱮ ᱚᱱᱮ ᱠᱷᱩᱱᱴᱟᱹᱣ ᱛᱚᱞ ᱠᱚ ᱦᱩᱭᱩᱜᱼᱟ ᱪᱟᱨᱦᱟᱣ ᱠᱚ ᱦᱩᱭᱩᱜᱼᱟ ᱩᱱᱠᱩᱣᱟᱜ ᱦᱚᱸ ᱢᱚᱱᱮ ᱡᱤᱣᱤ ᱠᱟᱹᱪ ᱯᱷᱚᱨᱛᱤᱜ ᱛᱟᱠᱚᱣᱟ ᱚᱱᱮ ᱡᱮ ᱪᱟᱥ ᱠᱟᱹᱢᱤ ᱨᱮᱵᱚᱱ ᱞᱟᱜᱟᱣ ᱟᱠᱟᱫ ᱠᱚᱣᱟ ᱞᱟᱸᱜᱟ ᱯᱷᱟᱨᱪᱟ ᱩᱱᱠᱩ ᱦᱚᱸ ᱠᱟᱹᱪ ᱵᱷᱟᱹᱜᱤ ᱯᱷᱩᱨᱛᱤ ᱠᱚ ᱵᱩᱡᱷᱟᱹᱣᱟ ᱚᱱᱟ ᱠᱟᱨᱚᱱᱛᱮ ᱥᱚᱨᱦᱟᱭ ᱯᱚᱨᱚᱵᱽ ᱫᱚ ᱟᱹᱰᱤ ᱡᱳᱨᱜᱮ ᱨᱟᱹᱥᱠᱟᱹᱣᱟᱱ ᱯᱚᱨᱚᱵᱽ ᱠᱟᱱᱟ ᱟᱵᱚ ᱦᱚᱲ ᱥᱟᱶᱛᱮ ᱩᱱᱠᱩ ᱡᱟᱦᱟᱸᱭ ᱰᱟᱝᱨᱟ ᱠᱟᱰᱟ ᱠᱚᱦᱚᱸ ᱠᱚ ᱨᱟᱹᱥᱠᱟᱹᱭᱟ ᱦᱳᱭ ᱦᱳᱭ ᱦᱳᱭ ᱦᱳᱭ ᱟᱨ ᱵᱟᱝ ᱢᱟᱹᱭ ᱫᱟᱹᱭ ᱛᱟᱠᱚ ᱦᱚᱸ ᱟᱹᱰᱤ ᱥᱟᱛ ᱟᱴ ᱫᱤᱱ ᱢᱟᱲᱟᱝ ᱠᱷᱚᱱᱟᱜ ᱠᱚ ᱥᱟᱯᱲᱟᱣ ᱠᱚᱜᱼᱟ ᱥᱟᱲᱯᱟ ᱮᱱᱮᱡ ᱞᱟᱹᱜᱤᱫᱛᱮ ᱩᱱᱠᱩ ᱦᱚᱸᱠᱚ ᱮᱱᱮᱡᱟ ᱧᱤᱫᱟᱹ ᱵᱮᱲᱟ ᱦᱳᱭ ᱦᱳᱭ ᱦᱩᱸ ᱚ ᱟᱪᱪᱷᱟ ᱦᱮᱸ ᱦᱮᱸ ᱴᱷᱤᱠ ᱜᱮᱭᱟ ᱛᱚᱵᱮ ᱢᱟ